ᱵᱟᱜᱮ ᱵᱟᱨ ᱰᱤᱥᱮᱢᱵᱚᱨ ᱥᱟᱱᱛᱟᱲᱤ ᱯᱟ ᱨᱥᱤ ᱡᱤᱛᱠᱟᱹᱨ ᱢᱟᱦᱟ ᱢᱚᱬᱮᱭ ᱢᱮ ᱯᱚᱱᱰᱤᱛ ᱨᱚᱜᱷᱩᱱᱟᱛᱷ ᱢᱩᱨᱢᱩᱣᱟᱜ ᱡᱟᱱᱟᱢ ᱢᱟᱦᱟ ᱯᱮᱜᱮᱞ ᱡᱩᱱ ᱥᱟᱱᱛᱟᱲᱤ ᱦᱩᱞ ᱫᱤᱵᱚᱥ ᱯᱮᱜᱮᱞ ᱯᱳᱥ ᱥᱟᱠᱨᱟᱛ ᱯᱚᱭᱞᱟᱭ ᱢᱟᱜᱽ ᱥᱟᱱᱛᱟᱲᱤ ᱱᱟᱣᱟ ᱥᱮᱨᱢᱟ